ᱜᱤᱫᱽᱨᱟᱹ ᱠᱚ ᱪᱟᱥ ᱠᱟᱹᱢᱤ ᱡᱤᱭᱟᱹᱞᱤ ᱟᱥᱩᱞ ᱮᱠᱟᱞ ᱥᱮᱬᱟ ᱨᱮᱱᱟᱜ ᱞᱟᱹᱠᱛᱤ ᱢᱮᱱᱟᱜᱼᱟ ᱪᱟᱥ ᱠᱟᱹᱢᱤ ᱪᱮᱫᱞᱮᱠᱟ ᱠᱟᱛᱮᱫ ᱵᱚᱱ ᱠᱟᱹᱢᱤᱭᱟ ᱚᱱᱟ ᱫᱚ ᱯᱳᱭᱞᱳ ᱨᱮ ᱪᱟᱨᱟ ᱦᱩᱭ ᱞᱟᱹᱜᱤᱫ ᱛᱮ ᱦᱩᱲᱩ ᱵᱚᱱ ᱪᱷᱩᱲᱭᱟᱹᱣᱟ ᱪᱟᱨᱟ ᱦᱟᱲᱟ ᱞᱮᱱᱠᱷᱟᱱ ᱚᱱᱟ ᱛᱩᱫ ᱠᱟᱛᱮᱫ ᱵᱚᱱ ᱨᱚᱦᱚᱭᱟ ᱨᱚᱦᱚᱭ ᱠᱟᱛᱮᱫ ᱚᱱᱟ ᱛᱤᱡᱩ ᱠᱚ ᱟᱞᱚ ᱡᱚᱢ ᱞᱟᱹᱜᱤᱫ ᱛᱮ ᱫᱮᱠᱷ ᱵᱷᱟᱞᱟᱜ ᱦᱩᱭᱩᱜᱼᱟ ᱥᱚᱢᱚᱭ ᱨᱮ ᱛᱤᱡᱩ ᱠᱚ ᱡᱚᱢ ᱞᱮᱠᱷᱟᱱ ᱨᱟᱱ ᱠᱚᱵᱚᱱ ᱮᱢᱟᱜᱼᱟ ᱟᱨ ᱚᱱᱟ ᱵᱤᱞᱤ ᱞᱮᱱᱠᱷᱟᱱ ᱫᱚ ᱤᱨ ᱠᱟᱛᱮᱫ ᱚᱲᱟᱜ ᱛᱮᱵᱚᱱ ᱟᱜᱩᱭᱟ ᱠᱷᱟᱱ ᱜᱮ ᱢᱤᱫᱴᱟᱱ ᱪᱟᱥ ᱠᱟᱹᱢᱤ ᱨᱮᱭᱟᱜ ᱚᱱᱠᱟ ᱠᱟᱛᱮᱫ ᱦᱩᱭᱩᱜᱼᱟ ᱟᱨ ᱥᱤᱢ ᱟᱥᱩᱞ ᱡᱮᱢᱚᱱ ᱦᱩᱰᱤᱧ ᱟᱜᱩ ᱠᱚ ᱦᱩᱭᱩᱜᱼᱟ ᱚᱱᱟ ᱞᱟᱹᱜᱤᱫ ᱛᱮ ᱩᱱᱠᱩ ᱫᱚᱦᱚ ᱞᱟᱹᱜᱤᱫ ᱛᱮ ᱚᱲᱟᱜ ᱞᱟᱹᱠᱛᱤ ᱢᱮᱱᱟᱜᱼᱟ ᱫᱚᱦᱚ ᱠᱟᱛᱮᱫ ᱥᱚᱢᱚᱭ ᱨᱮ ᱡᱚᱢᱼᱧᱩᱣᱟᱜ ᱮᱢᱟ ᱠᱚ ᱦᱩᱭᱩᱜᱼᱟ ᱨᱟᱱ ᱠᱚ ᱮᱢᱟ ᱠᱚ ᱦᱩᱭᱩᱜᱼᱟ ᱡᱟᱛᱮ ᱨᱳᱜᱽ ᱟᱡᱟᱨ ᱟᱞᱚ ᱦᱩᱭᱩᱜ ᱢᱟ ᱠᱷᱟᱱ ᱜᱮ ᱱᱚᱝᱠᱟ ᱠᱟᱛᱮᱫ ᱢᱤᱫᱴᱟᱱ ᱥᱤᱢ ᱟᱥᱩᱞ ᱨᱮᱱᱟᱜ ᱯᱩᱨᱟᱹᱜᱼᱟ ᱟᱨ ᱮᱴᱟᱜ ᱠᱟᱹᱢᱤ ᱠᱚ ᱡᱮᱢᱚᱱ ᱠᱟᱴᱷ ᱢᱤᱥᱛᱨᱤ ᱟᱴᱟ ᱢᱤᱞ ᱱᱚᱶᱟ ᱠᱚᱦᱚᱸ ᱱᱚᱝᱠᱟ ᱜᱮ ᱠᱟᱹᱢᱤ ᱞᱮᱠᱷᱟᱱ ᱜᱮᱠᱚ ᱥᱮᱬᱟᱭᱟ ᱠᱷᱟᱱ ᱜᱮ ᱜᱤᱫᱽᱨᱟᱹ ᱠᱚ ᱥᱟᱱᱟᱢᱟᱜ ᱠᱚ ᱪᱮᱫᱟ